ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱟ ᱱᱟᱦᱟᱜ ᱱᱟᱯᱟᱭ ᱜᱮᱭᱟ ᱮᱱᱠᱟᱷᱟᱱ ᱮᱴᱟᱜ ᱫᱤᱥᱚᱢ ᱨᱮᱱᱟᱜ ᱥᱮᱪᱮᱫ ᱵᱮᱵᱚᱥᱛᱟ ᱧᱮᱞ ᱞᱮᱠᱷᱟᱱ ᱩᱱᱠᱩ ᱴᱮᱠᱱᱚᱞᱚᱡᱤ ᱡᱟᱦᱟᱸ ᱥᱮᱪᱮᱫ ᱨᱮᱱᱟᱜ ᱠᱟᱴᱷᱟᱢᱚ ᱟᱹᱰᱤ ᱠᱚ ᱯᱚᱨᱤᱵᱚᱨᱛᱚᱱ ᱟᱹᱜᱩᱣ ᱠᱟᱫ ᱛᱟᱠᱚᱣᱟ ᱪᱟᱜ ᱥᱮ ᱛᱤᱦᱤᱧ ᱦᱚᱸᱜᱼᱚᱭ ᱧᱮᱞᱚᱜ ᱠᱟᱱᱟ ᱚᱱᱞᱟᱭᱤᱱ ᱛᱮ ᱡᱟᱦᱟᱱᱟᱜ ᱠᱚ ᱚᱞᱚᱜ ᱯᱟᱲᱦᱟᱜ ᱥᱮ ᱮᱯᱞᱟᱭ ᱮᱫᱟᱠᱚ ᱟᱨ ᱟᱵᱚ ᱵᱷᱟᱨᱚᱛ ᱨᱮᱫᱚ ᱱᱚᱝᱠᱟᱱᱟᱜ ᱵᱤᱜᱽᱜᱟᱱ ᱯᱨᱚᱡᱩᱠᱛᱤ ᱟᱹᱨᱤ ᱦᱟᱛᱟᱜᱼᱟ ᱟᱹᱰᱤ ᱠᱚᱢ ᱜᱮ ᱚᱱᱟᱛᱮ ᱞᱟᱹᱭ ᱜᱟᱱᱚᱜ ᱠᱟᱱᱟ ᱡᱮ ᱮᱴᱟᱜ ᱫᱤᱥᱚᱢ ᱨᱮᱭᱟᱜ ᱥᱮᱪᱮᱫ ᱵᱮᱵᱚᱥᱛᱷᱟ ᱠᱷᱚᱱᱟᱜ ᱫᱚ ᱵᱷᱟᱨᱚᱛ ᱨᱮᱱᱟᱜ ᱫᱚ ᱟᱹᱰᱤ ᱜᱮ ᱛᱟᱭᱱᱚᱢ ᱦᱟᱛᱟᱲ ᱟᱠᱟᱱᱟ ᱱᱚᱣᱟ

ᱩᱛᱱᱟᱹᱣ ᱞᱟᱹᱠᱛᱤᱜ ᱠᱟᱱᱟ ᱟᱵᱚ ᱵᱷᱟᱨᱚᱛ ᱫᱤᱥᱚᱢ ᱨᱮ ᱮᱱᱠᱷᱟᱱ ᱛᱮᱦᱮᱧ ᱧᱮᱞᱚᱜ ᱠᱟᱱᱟ ᱥᱤᱠᱠᱷᱟ ᱵᱮᱵᱚᱥᱛᱟ ᱥᱮ ᱥᱮᱪᱮᱫ ᱵᱮᱵᱚᱥᱛᱷᱟ ᱩᱛᱱᱟᱹᱣ ᱞᱟᱹᱜᱤᱫ ᱛᱮ ᱫᱚ ᱯᱨᱚᱛᱤᱥᱴᱷᱟ ᱥᱮᱪᱮᱫ ᱯᱨᱚᱛᱤᱥᱴᱷᱟ ᱨᱮᱱᱟᱜ ᱚᱱᱠᱟᱱᱟᱜ ᱡᱟᱭᱜᱟ ᱛᱮᱭᱟᱨ ᱦᱩᱭᱩᱜ ᱛᱟᱵᱚᱱᱟ ᱚᱱᱠᱟᱱᱟᱜ ᱴᱮᱠᱱᱚᱞᱚᱡᱤ ᱛᱮᱭᱟᱨ ᱦᱩᱭᱩᱜ ᱛᱟᱵᱚᱱᱟ ᱢᱟᱪᱮᱫ ᱠᱚ ᱦᱚᱸ ᱚᱱᱠᱟ ᱜᱮ ᱵᱤᱥᱤ ᱧᱚᱜ ᱮᱢ ᱦᱩᱭᱩᱜ ᱛᱟᱵᱚᱱᱟ ᱮᱸᱱᱰᱮᱠᱷᱟᱱ ᱜᱮ ᱱᱚᱝᱠᱟᱱᱟᱜ ᱥᱮᱪᱮᱫ ᱵᱮᱵᱚᱥᱛᱷᱟ ᱫᱚ ᱟᱵᱚ ᱩᱛᱱᱟᱹᱜ ᱛᱟᱵᱚᱱᱟ